ᱥᱮᱫᱟᱭ ᱫᱚ ᱟᱵᱚ ᱱᱚᱣᱟ ᱫᱷᱟᱹᱨᱛᱤ ᱵᱤᱨᱼᱵᱩᱨᱩ ᱫᱟᱨᱮ ᱞᱟᱨᱮ ᱛᱮ ᱯᱮᱨᱮᱡ ᱞᱮᱱᱟ ᱢᱮᱱᱠᱷᱟᱱ ᱱᱤᱛᱚᱝ ᱫᱚ ᱱᱚᱣᱟ ᱫᱷᱟᱹᱨᱛᱤ ᱟᱵᱚ ᱫᱟᱨᱮ ᱞᱟᱨᱮ ᱠᱚᱵᱚᱱ ᱢᱟᱜ ᱯᱷᱟᱸᱫᱟᱭᱮᱜᱼᱟ ᱚᱱᱟ ᱥᱟᱶᱛᱮ ᱡᱟᱦᱟᱸ ᱵᱩᱨᱩ ᱫᱟᱨᱮ ᱵᱩᱨᱩ ᱫᱟᱨᱮ ᱠᱚ ᱛᱟᱦᱮᱸ ᱠᱟᱱᱟ ᱚᱱᱟ ᱵᱩᱨᱩ ᱠᱚ ᱫᱷᱟᱥᱟᱣ ᱠᱟᱛᱮᱫ ᱫᱷᱤᱨᱤ ᱠᱚ ᱯᱚᱥᱟᱜ ᱠᱟᱛᱮᱫ ᱚᱱᱟ ᱠᱚᱵᱚᱱ ᱥᱚᱢᱟᱱᱮᱜᱼᱟ ᱚᱱᱟ ᱡᱟᱭᱜᱟᱨᱮ ᱟᱹᱰᱤᱜᱟᱱ ᱯᱷᱮᱠᱴᱮᱨᱤ ᱠᱚ ᱮᱢᱟᱱ ᱛᱮᱭᱟᱜ ᱠᱚᱵᱚᱱ ᱵᱟᱹᱭᱥᱟᱹᱣᱮᱜᱼᱟ ᱚᱱᱟ ᱠᱷᱟᱹᱛᱤᱨ ᱛᱮ ᱡᱟᱦᱟᱸ ᱫᱟᱨᱮ ᱱᱟᱹᱲᱤ ᱛᱟᱦᱮᱸᱠᱟᱱᱟ ᱢᱟᱲᱟᱝ ᱚᱱᱟ ᱫᱟᱨᱮ ᱟᱵᱚᱨᱮᱱ ᱟᱹᱜᱤᱞ ᱦᱟᱯᱲᱟᱢ ᱠᱚ ᱡᱮ ᱨᱮᱱᱟᱝ ᱚᱨᱥᱚᱝ ᱢᱮᱱᱫᱚ ᱚᱱᱟ ᱨᱮᱱᱟᱜ ᱵᱤᱨ ᱨᱮᱱᱟᱝ ᱚᱨᱥᱚᱝᱛᱮ ᱟᱨ ᱨᱤᱛᱩ ᱠᱚ ᱚᱠᱟ ᱨᱤᱛᱩᱨᱮ ᱚᱠᱟ ᱯᱚᱨᱚᱵᱽ ᱯᱩᱱᱟᱹᱭ ᱞᱮᱠ ᱠᱟᱱᱟ ᱚᱱᱟ ᱠᱚ ᱴᱷᱤᱠᱟᱹ ᱫᱟᱲᱮᱭᱟᱜ ᱠᱟᱱ ᱛᱟᱦᱮᱱ ᱢᱮᱱᱠᱷᱟᱱ ᱱᱤᱛᱚᱝ ᱫᱚ ᱢᱟᱲᱟᱝ ᱡᱟᱦᱟᱸᱞᱮᱠᱟ ᱵᱩᱨᱩ ᱫᱟᱨᱮᱛᱮ ᱵᱤᱨᱼᱵᱩᱨᱩ ᱥᱟᱡᱟᱣ ᱞᱮᱱᱟ ᱚᱱᱟ ᱵᱤᱨᱼᱵᱩᱨᱩ ᱠᱚ ᱡᱚᱛᱚ ᱮᱴᱟᱜ ᱡᱟᱹᱛᱤ ᱦᱮᱡ ᱠᱟᱛᱮᱫ ᱚᱱᱟ ᱡᱟᱭᱜᱟᱨᱮ ᱫᱷᱤᱨᱤ ᱠᱚ ᱯᱚᱥᱟᱜᱟ ᱫᱷᱤᱨᱤ ᱯᱚᱥᱟᱜ ᱠᱟᱛᱮᱫ ᱵᱟᱦᱨᱮ ᱫᱤᱥᱚᱢ ᱠᱚ ᱤᱫᱤᱭᱮᱜᱼᱟ ᱵᱟᱦᱨᱮ ᱫᱤᱥᱚᱢ ᱨᱮ ᱡᱟᱭᱜᱟ ᱨᱮ ᱯᱷᱮᱠᱴᱮᱨᱤ ᱠᱚ ᱵᱟᱹᱭᱥᱟᱹᱣᱮᱜᱼᱟ ᱯᱷᱮᱠᱴᱮᱨᱤ ᱵᱟᱹᱭᱥᱟᱹᱣ ᱠᱟᱛᱮᱫ ᱫᱷᱟᱹᱨᱛᱤ ᱨᱮᱱᱟᱜ ᱨᱩᱯ ᱨᱚᱝ ᱠᱚ ᱵᱚᱫᱚᱞ ᱪᱟᱵᱟᱭᱮᱜᱼᱟ ᱵᱚᱫᱚᱞ ᱪᱟᱵᱟ ᱞᱮᱱᱠᱷᱟᱱ ᱟᱵᱚ ᱱᱤᱛᱚᱝ ᱡᱟᱦᱟᱸ ᱞᱮᱠᱟ ᱛᱟᱦᱮᱸ ᱠᱟᱱᱟ ᱚᱱᱟ ᱨᱮᱱᱟᱜ ᱱᱤᱛᱟᱹᱝ ᱩᱯᱨᱩᱢ ᱨᱮ ᱵᱟᱭ ᱦᱤᱡᱩᱜ ᱠᱟᱱᱟ ᱢᱟᱲᱟᱝ ᱡᱟᱦᱟᱸᱞᱮᱠᱟ ᱛᱟᱦᱮᱸ ᱠᱟᱱᱟ ᱵᱟᱹᱫᱽ ᱵᱟᱹᱭᱦᱟᱹᱲ ᱛᱮ ᱥᱟᱡᱟᱣ ᱞᱮᱱᱟ ᱫᱷᱟᱹᱨᱛᱤ ᱜᱳᱴᱟ ᱥᱟᱡᱟᱣ ᱞᱮᱱᱟ ᱢᱮᱱᱠᱷᱟᱱ ᱱᱤᱛᱚᱜ ᱫᱚ ᱵᱟᱡᱟᱨ ᱥᱟᱦᱟᱨᱛᱮ ᱟᱹᱛᱩ ᱫᱤᱥᱚᱢ ᱠᱚ ᱢᱩᱪᱟᱹᱫᱚᱜ ᱠᱟᱱᱟ ᱵᱟᱡᱟᱨ ᱥᱟᱦᱟᱨᱛᱮ ᱥᱟᱡᱟᱜ ᱠᱟᱱᱟ ᱯᱷᱮᱠᱴᱨᱤ ᱛᱮ ᱜᱳᱴᱟ ᱥᱟᱡᱟᱣ ᱠᱚᱜ ᱠᱟᱱᱟ ᱚᱱᱟ ᱞᱮᱠᱟ ᱨᱩᱯ ᱨᱚᱝ ᱱᱚᱸᱰᱮ ᱫᱟᱨᱮ ᱵᱩᱨᱩ ᱫᱟᱨᱮ ᱛᱟᱦᱮᱸ ᱠᱟᱱᱟ ᱢᱮᱱᱛᱮ ᱱᱤᱛᱳᱜ ᱚᱱᱟ ᱨᱮᱭᱟᱜ ᱪᱤᱱᱦᱟᱹ ᱪᱮ ᱩᱯᱨᱩᱢᱜᱮ ᱵᱟᱹᱪᱩᱜ ᱟᱱᱟ ᱚᱱᱠᱟ ᱞᱮᱠᱟᱛᱮ ᱱᱤᱛᱚᱜ ᱟᱵᱚ ᱫᱷᱟᱹᱨᱛᱤ ᱫᱷᱟᱹᱨᱛᱤ ᱨᱮᱱᱟᱜ ᱨᱩᱯ ᱨᱚᱝ ᱫᱚ ᱵᱚᱫᱚᱞ ᱪᱟᱵᱟ ᱟᱠᱟᱱᱟ ᱟᱨ ᱢᱟᱲᱟᱝ ᱞᱮᱠᱟ ᱡᱩᱫᱤ ᱟᱵᱚᱣᱟᱜ ᱫᱷᱟᱹᱨᱛᱤ ᱨᱩᱯ ᱨᱚᱝ ᱵᱚᱱ ᱟᱹᱜᱩᱭᱟ ᱮᱱᱠᱷᱟᱱ ᱟᱵᱚ ᱫᱟᱨᱮ ᱞᱟᱨᱮ ᱛᱮ ᱵᱤᱨᱼᱵᱩᱨᱩᱛᱮ ᱥᱟᱡᱟᱣ ᱦᱩᱭᱟᱵᱚᱱᱟ ᱟᱨ ᱚᱱᱮ ᱡᱟᱦᱟᱸ ᱡᱟᱭᱜᱟᱨᱮ ᱟᱵᱚᱨᱮᱱ ᱟᱹᱜᱤᱞ ᱦᱟᱯᱲᱟᱢ ᱦᱚᱲ ᱠᱚ ᱛᱟᱦᱮᱸ ᱠᱟᱱᱟ ᱯᱷᱮᱠᱴᱨᱤ ᱠᱚᱠᱚ ᱵᱮᱱᱟᱣᱮᱜᱼᱟ ᱚᱸᱰᱮ ᱟᱵᱚ ᱟᱱᱫᱳᱞᱚᱱ ᱠᱟᱛᱮᱫ ᱯᱷᱮᱠᱴᱨᱤ ᱵᱟᱝᱵᱚᱱ ᱵᱮᱱᱟᱣ ᱦᱚᱪᱚᱣᱟ ᱠᱚᱣᱟ ᱮᱱᱠᱷᱟᱱ ᱵᱟᱹᱫᱽ ᱵᱟᱹᱭᱦᱟᱹᱲ ᱵᱟᱭ ᱫᱩᱥᱤᱛᱚᱜ ᱛᱟᱵᱚ ᱡᱚᱞᱚᱵᱟᱭᱩ ᱵᱟᱭ ᱫᱩᱥᱤᱛᱚᱜᱼᱟ ᱮᱱᱠᱷᱟᱱ ᱟᱵᱚᱵᱚᱱ ᱵᱟᱧᱪᱟᱣ ᱫᱟᱲᱮᱭᱟᱜᱼᱟ ᱟᱨ ᱢᱟᱲᱟᱝ ᱞᱮᱠᱟ ᱫᱷᱟᱹᱨᱛᱤ ᱨᱩᱯ ᱨᱚᱝ ᱦᱚᱸ ᱛᱟᱦᱮᱱᱟ ᱟᱨ ᱡᱩᱫᱤ ᱟᱵᱚ ᱞᱮᱠᱟ ᱱᱤᱛᱚᱜ ᱟᱹᱛᱩ ᱫᱤᱥᱚᱢ ᱯᱷᱮᱰ ᱨᱮ ᱯᱷᱮᱠᱴᱨᱤ ᱠᱚ ᱵᱮᱱᱟᱣᱟ ᱟᱵᱚ ᱟᱹᱛᱩ ᱫᱤᱥᱚᱢ ᱠᱚ ᱠᱷᱚᱱᱟᱜ ᱠᱚ ᱞᱟᱜᱟ ᱵᱚᱱᱟ ᱵᱟᱹᱫᱼᱵᱟᱹᱭᱦᱟᱲ ᱪᱟᱥ ᱨᱮᱱᱟᱜ ᱩᱯᱚᱡᱩᱠᱛᱚ ᱵᱟᱭ ᱦᱩᱭᱩᱜᱼᱟ ᱢᱮᱱᱠᱷᱟᱱ ᱟᱵᱟᱨ ᱨᱚᱝ ᱫᱚ ᱫᱷᱟᱹᱨᱛᱤ ᱨᱮᱱᱟᱜ ᱨᱚᱝ ᱫᱚ ᱵᱚᱫᱚᱞ ᱪᱟᱵᱟᱜᱼᱟ ᱟᱨ ᱢᱟᱲᱟᱝ ᱞᱮᱠᱟ ᱨᱚᱝ ᱵᱟᱭ ᱛᱟᱦᱮᱱᱟ ᱥᱟᱱᱟᱢ ᱯᱟᱲᱟ ᱥᱟᱱᱟᱢ ᱯᱟᱲᱟᱜᱮ ᱥᱤᱛᱩᱝ ᱞᱚᱞᱚ ᱞᱚᱞᱚ ᱪᱟᱵᱟᱜᱼᱟ ᱯᱷᱮᱠᱴᱨᱤ ᱨᱮᱱᱟᱜ ᱠᱟᱪᱨᱟ ᱫᱟᱜᱼᱛᱮ ᱪᱟᱥ ᱨᱮᱱᱟᱜ ᱩᱯᱚᱡᱩᱠᱛᱚ ᱵᱟᱭ ᱦᱩᱭᱩᱜᱼᱟ ᱚᱱᱠᱟ ᱞᱮᱠᱟᱛᱮ ᱫᱷᱟᱹᱨᱛᱤ ᱨᱮᱱᱟᱜ ᱚᱱᱟᱛᱮ ᱡᱟᱹᱥᱛᱤ ᱠᱟᱭ ᱛᱮᱫᱚ ᱡᱟᱦᱟᱸ ᱵᱩᱨᱩ ᱫᱟᱨᱮ ᱠᱚᱱ ᱯᱚᱥᱟᱜᱮᱫᱼᱟ ᱟᱨ ᱵᱩᱨᱩ ᱫᱟᱨᱮ ᱯᱚᱥᱟᱜ ᱠᱟᱛᱮᱫ ᱡᱟᱦᱟᱸ ᱚᱱᱟᱵᱚᱱ ᱫᱷᱟᱥᱟᱣᱮᱫᱼᱟ ᱠᱷᱚᱱᱤ ᱠᱷᱟᱫᱟᱱ ᱵᱚᱱ ᱵᱮᱱᱟᱣᱮᱫᱼᱟ ᱠᱷᱚᱱᱤ ᱠᱷᱟᱫᱟᱱᱛᱮ ᱟᱹᱰᱤᱜᱮ ᱟᱵᱚᱣᱟᱜ ᱫᱷᱟᱹᱨᱛᱤ ᱨᱮᱱᱟᱜ ᱨᱩᱯ ᱨᱚᱝ ᱫᱚ ᱵᱚᱫᱚᱞ ᱪᱟᱵᱟᱜ ᱠᱟᱱᱟ ᱚᱱᱟᱛᱮ ᱪᱮᱫ ᱞᱮᱠᱟ ᱨᱮᱵᱚᱱ ᱴᱮᱸᱠᱟᱣ ᱫᱚᱦᱚᱭᱟ ᱟᱨ ᱟᱵᱚᱣᱟᱜ ᱦᱟᱥᱟ ᱡᱟᱦᱟᱸ ᱫᱟᱨᱮ ᱞᱟᱨᱮ ᱡᱟᱦᱟᱸ ᱛᱟᱦᱮᱱ ᱠᱟᱱᱟ ᱛᱟᱦᱮᱸᱞᱮᱱᱟ ᱫᱚ ᱦᱟᱥᱟ ᱦᱟᱥᱟ ᱨᱮᱱᱟᱜ ᱨᱮᱦᱮᱫ ᱛᱮ ᱚᱱᱟ ᱦᱟᱥᱟᱭ ᱚᱨ ᱫᱚᱦᱚ ᱠᱟᱜ ᱠᱟᱱᱟ ᱟᱨ ᱚᱱᱟ ᱱᱟᱯᱟᱭᱛᱮ ᱛᱟᱦᱮᱱ ᱠᱟᱱᱟ